ᱦᱮᱸ ᱦᱮᱞᱳ ᱦᱮᱸ ᱡᱚᱦᱟᱨ ᱜᱮ ᱦᱮᱸ ᱟᱢᱫᱚ ᱚᱠᱟ ᱠᱷᱚᱱᱟᱜ ᱮᱢ ᱞᱟᱹᱭᱫᱟ ᱵᱟᱹᱵᱩ ᱚ ᱢᱟ ᱟᱫᱚ ᱞᱟᱹᱭ ᱟᱢᱫᱚ ᱡᱟᱣ ᱥᱮᱨᱢᱟ ᱞᱮᱠᱟᱜᱮ ᱯᱷᱩᱴᱵᱚᱞ ᱮᱢ ᱠᱷᱮᱞ ᱟᱹᱜᱩᱭᱮᱫᱟ ᱵᱟᱝ ᱦᱮᱸ ᱟᱫᱚ ᱥᱩᱡᱳᱜ ᱥᱩᱵᱤᱫᱷᱟ ᱥᱩᱡᱳᱜ ᱥᱩᱵᱤᱫᱷᱟ ᱢᱮᱱᱛᱮᱫᱚ ᱱᱚᱰᱮ ᱫᱚᱦᱟᱜ ᱡᱚᱛᱚᱜᱮ ᱦᱚᱨᱚᱜ ᱵᱟᱸᱫᱮ ᱠᱷᱚᱱᱟᱜ ᱠᱷᱮᱞᱳᱰᱤᱭᱟᱹ ᱞᱟᱹᱜᱤ ᱞᱚᱲᱟ ᱠᱚ ᱥᱟᱱᱟᱢᱟᱜ ᱜᱮ ᱮᱢᱚᱜ ᱦᱩᱭᱩᱜᱼᱟ ᱵᱤᱱᱟᱹ ᱠᱟᱹᱣᱰᱤ ᱛᱮᱜᱮ ᱚᱱᱟ ᱥᱟᱶᱛᱮ ᱡᱚᱢ ᱧᱩ ᱠᱚᱦᱚᱸ ᱟᱨ ᱚᱱᱠᱟ ᱱᱚᱣᱟ ᱜᱟᱶᱛᱟ ᱠᱷᱚᱱᱟᱜ ᱯᱚᱱᱚᱛ ᱰᱟᱹᱦᱤᱨᱮ ᱵᱷᱟᱹᱜᱤ ᱵᱷᱟᱹᱜᱤ ᱴᱷᱟᱶ ᱨᱮᱠᱚ ᱪᱟᱞᱟᱣ ᱠᱟᱱᱟ ᱟᱭᱢᱟ ᱟᱭᱢᱟ ᱠᱷᱮᱞᱳᱰᱤᱭᱟᱹ ᱟᱨ ᱱᱚᱣᱟᱛᱮ ᱟᱠᱚᱣᱟᱜ ᱢᱟᱱᱮ ᱟᱯᱟᱥᱩᱞᱚᱜ ᱦᱚᱨᱟᱦᱚᱸ ᱵᱷᱟᱹᱜᱤ ᱞᱮᱵᱮᱞ ᱨᱮᱠᱚ ᱤᱫᱤ ᱠᱟᱫᱟ ᱱᱤᱛᱚᱜ ᱦᱮᱸ ᱱᱚᱰᱮ ᱢᱤᱫ ᱫᱤᱱ ᱴᱨᱟᱭᱮᱞ ᱦᱩᱭᱩᱜᱼᱟ ᱟᱢ ᱦᱤᱡᱩᱜ ᱢᱮ ᱟᱢᱟᱜ ᱤᱥᱠᱤᱞ ᱠᱚᱧ ᱧᱮᱞᱟ ᱟᱨ ᱤᱱᱟᱹ ᱛᱟᱭᱱᱚᱢ ᱱᱚᱣᱟ ᱤᱧᱟᱹᱜ ᱠᱮᱞᱟᱵᱨᱮ ᱜᱟᱶᱛᱟᱨᱤᱧ ᱥᱮᱞᱮᱫ ᱢᱮᱭᱟ ᱱᱚᱣᱟ ᱫᱚ ᱦᱟᱜ ᱦᱮᱸ ᱱᱚᱣᱟ ᱫᱚᱦᱟᱜ ᱱᱚᱰᱮ ᱳᱭᱮᱵᱥᱟᱭᱤᱴᱨᱮ ᱟᱨᱟᱜᱚᱜᱼᱟ ᱱᱚᱵᱷᱮᱢᱵᱚᱨ ᱨᱮᱱᱟᱜ ᱮᱜᱟᱨᱳ ᱛᱟᱨᱤᱠᱷᱨᱮ ᱟᱲᱟᱜᱚᱜᱼᱟ ᱦᱟᱜ ᱳᱭᱮᱵᱥᱟᱭᱤᱴᱨᱮ ᱡᱮ ᱱᱚᱰᱮ ᱴᱨᱟᱭᱮᱞ ᱦᱩᱭᱩᱜ ᱠᱟᱱᱟ ᱢᱮᱱᱛᱮ ᱟᱨ ᱚᱱᱠᱟ ᱯᱷᱚᱨᱚᱢ ᱯᱮᱨᱮᱡᱽ ᱢᱮ ᱦᱮᱸ ᱦᱮᱸ ᱢᱟ ᱴᱷᱤᱠ ᱜᱮᱭᱟ ᱦᱮᱸ ᱡᱚᱦᱟᱨᱜᱮ